ᱟᱞᱮ ᱢᱟᱞᱫᱟ ᱡᱮᱞᱟ ᱨᱮ ᱚᱞᱚᱜ ᱯᱟᱲᱦᱟᱣ ᱞᱟᱹᱜᱤᱫ ᱟᱹᱰᱤ ᱰᱷᱮᱨ ᱥᱩᱵᱤᱫᱷᱟ ᱠᱚ ᱮᱢᱚᱜ ᱠᱟᱱᱟ ᱥᱠᱩᱞ ᱠᱷᱚᱱᱟᱜ ᱡᱮᱨᱚᱠᱚᱢ ᱪᱟᱞᱟᱣ ᱦᱤᱡᱩᱜ ᱞᱟᱹᱜᱤᱫ ᱥᱟᱭᱠᱮᱞ ᱠᱚ ᱮᱢᱚᱜ ᱠᱟᱱᱟ ᱟᱨ ᱢᱟᱱᱮ ᱵᱷᱚᱨᱛᱤᱜ ᱦᱚᱲᱮ ᱟᱨᱦᱚᱸ ᱮᱴᱟᱜ ᱮᱴᱟᱜ ᱯᱷᱨᱚᱯ ᱠᱚ ᱮᱢᱚᱜ ᱠᱟᱱᱟ ᱡᱟᱛᱮ ᱟᱞᱮ ᱯᱚᱭᱥᱟ ᱞᱮ ᱧᱟᱢ ᱚᱱᱟ ᱠᱷᱟᱹᱛᱤᱨ ᱛᱮ ᱥᱤᱠᱠᱷᱟᱥᱨᱤ ᱠᱚᱱᱱᱟᱥᱨᱤ ᱯᱷᱨᱚᱢ ᱠᱚ ᱮᱢᱚᱜ ᱠᱟᱱᱟ ᱚᱱᱟ ᱯᱷᱤᱞᱟᱯ ᱞᱟᱹᱜᱤᱫ ᱟᱨᱦᱚᱸ ᱮᱴᱟᱜ ᱫᱤᱠ ᱫᱤᱭᱮ ᱚᱠᱚᱭᱟᱜ ᱡᱚᱫᱤ ᱪᱮᱫ ᱯᱷᱮᱢᱮᱞᱤ ᱯᱨᱚᱵᱞᱮᱢ ᱦᱚᱸ ᱦᱩᱭ ᱞᱮᱱᱠᱷᱟᱡ ᱦᱚᱸ ᱚᱱᱟ ᱥᱠᱩᱞ ᱨᱮ ᱡᱟᱱᱟᱣ ᱞᱮᱠᱷᱟᱡ ᱥᱠᱩᱞ ᱠᱷᱚᱱᱟᱜ ᱠᱚ ᱥᱟᱦᱟᱡᱡᱚᱭᱮᱜ ᱠᱚᱣᱟ ᱟᱨ ᱦᱩᱭᱩᱜ ᱠᱟᱱᱟ ᱟᱨ ᱱᱟᱱᱟᱱ ᱫᱤᱠ ᱠᱷᱚᱱᱟᱜ ᱠᱚ ᱥᱟᱦᱟᱡᱽᱡᱚᱭᱮᱜ ᱠᱚᱣᱟ ᱚᱠᱚᱭ ᱠᱚ ᱜᱟᱛᱮ ᱨᱮ ᱢᱟᱱᱮ ᱜᱟᱛᱮ ᱨᱮᱠᱚ ᱢᱚᱡᱽ ᱜᱮᱭᱟ ᱩᱱᱠᱩ ᱦᱚᱸ ᱜᱟᱛᱮ ᱞᱟᱹᱜᱤᱫ ᱟᱨᱦᱚᱸ ᱵᱟᱦᱨᱮ ᱨᱮᱠᱚ ᱤᱫᱤ ᱟᱹᱜᱩᱭᱮᱜ ᱠᱚᱣᱟ ᱚᱠᱚᱭ ᱠᱚ ᱯᱟᱲᱦᱟᱣ ᱨᱮᱠᱚ ᱢᱚᱡᱽ ᱜᱮᱭᱟ ᱠᱤᱱᱛᱩ ᱯᱟᱲᱦᱟᱣ ᱞᱟᱹᱜᱤᱫ ᱤᱱᱟᱹᱜ ᱥᱟᱢᱚᱨᱛᱷᱚ ᱵᱟᱹᱱᱩᱜ ᱛᱟᱠᱚᱣᱟ ᱟᱨᱦᱚᱸ ᱚᱱᱟ ᱞᱟᱹᱜᱤᱫ ᱦᱚᱸᱠᱚ ᱥᱟᱦᱟᱡᱽᱡᱚᱭᱮᱜ ᱠᱚᱣᱟ ᱥᱠᱩᱞ ᱠᱷᱚᱱᱟᱜ ᱟᱨᱦᱚᱸ ᱥᱠᱩᱞ ᱠᱷᱚᱱᱟᱜ ᱥᱟᱦᱟᱡᱽᱡᱚ ᱠᱟᱛᱮ ᱟᱨᱦᱚᱸ ᱡᱚᱫᱤ ᱢᱚᱡᱽ ᱡᱟᱭᱜᱟ ᱨᱮᱠᱚ ᱪᱟᱞᱟᱣ ᱞᱮᱱᱠᱷᱟᱡ ᱡᱚᱛᱚ ᱠᱷᱚᱱ ᱟᱨᱦᱚᱸ ᱟᱨᱦᱚᱸ ᱮᱴᱟᱜ ᱠᱷᱚᱱᱟᱜ ᱠᱚ ᱥᱟᱦᱟᱡᱽᱡᱚᱭᱮᱜ ᱠᱚᱣᱟ ᱠᱤᱱᱛᱩ ᱩᱱᱠᱩᱣᱟᱜ ᱯᱟᱲᱦᱟᱣ ᱫᱚ ᱠᱤᱱᱛᱩ ᱵᱟᱝ ᱵᱚᱱᱫᱚᱜ ᱠᱟᱱᱟ ᱟᱨ ᱢᱟᱱᱮ ᱢᱟᱞᱫᱟ ᱨᱮ ᱟᱹᱰᱤ ᱥᱩᱡᱳᱜᱽ ᱥᱩᱵᱤᱫᱟ ᱛᱷᱟᱠᱟ ᱠᱟᱹᱞᱤᱱ ᱟᱨ ᱡᱟᱦᱟᱸᱭ ᱠᱚ ᱠᱚᱲᱟ ᱥᱮ ᱠᱩᱲᱤ ᱠᱚ ᱯᱟᱲᱦᱟᱣ ᱢᱟᱱᱮ ᱯᱟᱲᱦᱟᱣ ᱢᱟᱱᱮ ᱱᱤᱛᱚᱜ ᱠᱚ ᱯᱟᱲᱦᱟᱜ ᱠᱟᱱᱟ ᱩᱱᱠᱩ ᱫᱚ ᱥᱟᱹᱨᱤ ᱠᱟᱛᱷᱟ ᱵᱚᱞᱛᱮ ᱜᱮᱞᱮ ᱟᱹᱰᱤ ᱥᱩᱡᱳᱜᱽ ᱥᱩᱵᱤᱫᱷᱟ ᱠᱚ ᱧᱟᱢᱮᱫᱟ ᱱᱤᱝᱠᱟᱱ ᱥᱩᱡᱳᱜᱽ ᱥᱩᱵᱤᱫᱟ ᱞᱟᱦᱟᱨᱮ ᱵᱟᱝ ᱛᱟᱦᱮᱸ ᱞᱮᱱᱟ ᱱᱤᱛᱚᱜ ᱦᱮᱡ ᱠᱟᱱᱛᱮ ᱱᱤᱭᱟᱹ ᱨᱮᱭᱟᱜ ᱢᱟᱱᱮ ᱟᱹᱰᱤ ᱟᱸᱴ ᱢᱟᱱᱮ ᱯᱷᱟᱭᱫᱟ ᱦᱚᱸ ᱦᱩᱭᱩᱜ ᱠᱟᱱᱟ ᱡᱮ ᱟᱵᱚ ᱯᱟᱲᱦᱟᱣ ᱵᱚᱱ ᱪᱮᱫ ᱫᱟ ᱱᱤᱭᱟᱹᱜᱮ ᱤᱧᱟᱹᱜ ᱢᱚᱱᱛᱚᱵᱽᱵᱚ ᱠᱟᱱᱟ